ᱢᱮᱱᱠᱷᱟᱱ ᱤᱥᱤᱱ ᱞᱟᱦᱟᱨᱮ ᱫᱟᱠᱟ ᱩᱛᱩ ᱫᱟᱠᱟ ᱩᱛᱩᱭᱟᱹᱧ ᱢᱮᱱᱠᱷᱟᱱ ᱟᱴᱮᱫ ᱠᱷᱚᱱᱤᱧ ᱵᱮᱨᱮᱫᱱᱟ ᱵᱮᱨᱮᱫ ᱠᱟᱛᱮᱜ ᱰᱟᱹᱵᱨᱟᱹ ᱥᱟᱯᱷᱟ ᱵᱟᱲᱟ ᱠᱟᱛᱮᱜ ᱪᱩᱞᱦᱟᱹᱧ ᱯᱚᱛᱟᱣᱟ ᱛᱷᱟᱹᱨᱤ ᱵᱟᱹᱴᱤ ᱜᱟᱥᱟᱣ ᱠᱟᱛᱮᱜ ᱛᱷᱟᱹᱨᱤ ᱵᱟᱹᱴᱤᱧ ᱜᱟᱥᱟᱣᱟ ᱡᱚᱜ ᱥᱟᱯᱷᱟᱭᱟᱹᱧ ᱪᱩᱞᱦᱟᱹ ᱠᱚᱧ ᱯᱚᱛᱟᱣ ᱥᱟᱯᱟᱭᱟ ᱪᱩᱞᱦᱟᱹ ᱠᱚ ᱯᱚᱛᱟᱣ ᱥᱟᱯᱟ ᱵᱟᱲᱟ ᱠᱟᱛᱮᱜ ᱛᱟᱨᱯᱚᱨᱮ ᱤᱧ ᱚᱸᱰᱮ ᱥᱟᱦᱟᱱᱤᱧ ᱟᱹᱜᱩᱭᱟ ᱥᱟᱦᱟᱱᱤᱧ ᱟᱹᱜᱩ ᱥᱩᱨ ᱠᱮᱫᱟ ᱟᱹᱜᱩ ᱥᱩᱨ ᱠᱟᱛᱮᱜ ᱥᱟᱹᱞᱟᱹᱭ ᱠᱚᱧ ᱟᱹᱜᱩᱭᱟ ᱥᱟᱹᱞᱟᱹᱭ ᱢᱟᱱᱮ ᱥᱮᱸᱜᱮᱞ ᱤᱧ ᱟᱹᱜᱩᱭᱟ ᱟᱹᱜᱩ ᱠᱟᱛᱮᱜ ᱚᱸᱰᱮ ᱫᱟᱜ ᱠᱚᱧ ᱥᱩᱨᱟ ᱩᱛᱩᱣᱟᱜ ᱠᱚᱧ ᱜᱮᱛᱼᱟ ᱜᱮᱛ ᱵᱟᱲᱟ ᱠᱟᱛᱮᱜ ᱩᱛᱩᱣᱟᱜ ᱠᱚ ᱜᱮᱛ ᱵᱟᱲᱟ ᱠᱟᱛᱮᱜ ᱫᱟᱠᱟᱧ ᱪᱚᱸᱫᱟ ᱠᱮᱫᱟ ᱢᱟᱱᱮ ᱰᱮᱠᱪᱤ ᱨᱮ ᱫᱟᱜ ᱤᱧ ᱵᱷᱚᱨᱟᱣ ᱠᱮᱫᱟ ᱰᱮᱠᱪᱤ ᱨᱮ ᱫᱟᱜ ᱵᱷᱚᱨᱟᱣ ᱠᱟᱛᱮᱜ ᱮᱵᱟᱨ ᱩᱛᱩᱣᱟᱜ ᱤᱧ ᱤᱫᱤ ᱠᱮᱫᱟ ᱢᱟᱹᱨᱤᱪ ᱢᱚᱥᱞᱟ ᱟᱫᱷᱮ ᱯᱮᱸᱭᱟᱡᱽ ᱨᱟᱥᱩᱱ ᱚᱱᱟ ᱠᱚ ᱡᱚᱛᱚ ᱢᱤᱫ ᱴᱷᱮᱱ ᱤᱧ ᱨᱤᱫ ᱠᱮᱫᱟ ᱟᱨ ᱨᱤᱫ ᱠᱟᱛᱮᱜ ᱫᱷᱤᱨᱤ ᱨᱤᱧ ᱨᱤᱫ ᱠᱮᱫᱟ ᱫᱷᱤᱨᱤ ᱨᱮ ᱨᱤᱫ ᱠᱟᱛᱮᱜ ᱤᱧ ᱤᱭᱟᱹᱭᱟᱹᱧ ᱤᱧ ᱫᱷᱤᱨᱤ ᱨᱮ ᱨᱤᱫ ᱠᱟᱛᱮᱜ ᱤᱧᱤᱧ ᱫᱚᱦᱚ ᱠᱟᱜᱼᱟ ᱫᱚᱦᱚ ᱠᱟᱛᱮᱜ ᱤᱧ ᱚᱸᱰᱮ ᱡᱚᱠᱷᱚᱱ ᱥᱩᱱᱩᱢ ᱤᱧ ᱫᱩᱞ ᱠᱮᱫᱟ ᱞᱩᱭᱦᱟᱹ ᱨᱮ ᱥᱩᱱᱩᱢ ᱤᱧ ᱫᱩᱞᱟ ᱛᱟᱨᱯᱚᱨᱮ ᱯᱮᱸᱭᱟᱡᱽ ᱤᱧ ᱜᱮᱛ ᱠᱟᱛᱮᱜ ᱤᱧ ᱠᱷᱟᱫᱽᱞᱮᱭᱟ ᱯᱮᱸᱭᱟᱡᱽ ᱜᱮᱛ ᱠᱟᱛᱮᱜ ᱤᱧ ᱠᱷᱟᱫᱽᱞᱮᱭᱟ ᱯᱮᱸᱭᱟᱡᱽ ᱜᱮᱛ ᱠᱟᱛᱮᱜ ᱠᱷᱟᱫᱽᱞᱮ ᱠᱮᱫᱟ ᱠᱷᱟᱫᱽᱞᱮ ᱠᱟᱛᱮᱜ ᱤᱧ ᱢᱟᱹᱨᱤᱪ ᱢᱚᱥᱞᱟᱧ ᱠᱷᱟᱫᱽᱞᱮᱭᱟ ᱥᱩᱱᱩᱢ ᱫᱩᱞ ᱠᱟᱛᱮᱜ ᱢᱟᱹᱨᱤᱪ ᱢᱚᱥᱞᱟᱧ ᱠᱷᱟᱫᱽᱞᱮᱭᱟ ᱢᱟᱹᱨᱤᱪ ᱢᱚᱥᱞᱟ ᱠᱷᱟᱫᱽᱞᱮ ᱠᱟᱛᱮᱜ ᱛᱟᱨᱯᱚᱨᱮ ᱩᱛᱩᱣᱟᱜ ᱤᱧ ᱠᱷᱟᱫᱽᱞᱮᱭᱟ ᱩᱛᱩᱣᱟᱜ ᱠᱷᱟᱫᱽᱞᱮ ᱠᱟᱛᱮᱜ ᱪᱟᱣᱞᱮᱧ ᱟᱹᱜᱩ ᱠᱟᱜᱼᱟ ᱤᱭᱟᱹ ᱨᱮ ᱢᱟᱱᱮ ᱜᱟᱢᱞᱟ ᱨᱮ ᱜᱟᱢᱞᱟ ᱨᱮ ᱜᱟᱢᱞᱟ ᱨᱮ ᱪᱟᱣᱞᱮᱧ ᱟᱹᱜᱩ ᱠᱟᱜᱼᱟ ᱡᱚᱠᱷᱚᱱ ᱫᱟᱜ ᱵᱟᱥᱟᱝ ᱚᱜᱼᱟ ᱩᱱ ᱥᱚᱢᱚᱭ ᱪᱟᱣᱞᱮᱧ ᱠᱷᱟᱫᱽᱞᱮᱭᱟ ᱤᱱᱟᱹ ᱠᱚ ᱫᱟᱠᱟ ᱩᱛᱩ ᱤᱥᱤᱱ ᱞᱟᱦᱟᱨᱮ ᱱᱤᱭᱟᱹ ᱠᱚᱧ ᱟᱹᱜᱩ ᱥᱩᱨ ᱠᱟᱜᱼᱟ ᱟᱨ ᱛᱟᱨᱯᱚᱨᱮ ᱚᱱᱟ ᱠᱚᱧ ᱤᱥᱤᱱ ᱵᱟᱥᱟᱝ ᱟᱹᱧ ᱥᱟᱹᱛ ᱟᱹᱧ ᱟᱫᱚ ᱵᱟᱹᱭ ᱵᱟᱹᱭ ᱛᱮ ᱡᱚᱛᱚᱧ ᱟᱫᱮᱨᱟ ᱵᱩᱡᱷᱟᱹᱣ ᱠᱮᱫᱟ ᱯᱮ